ᱟᱹᱛᱩᱨᱮ ᱡᱟᱸᱦᱟᱱᱟᱜ ᱵᱚᱞᱮ ᱦᱚᱲᱢᱚ ᱡᱟᱸᱦᱟ ᱞᱮᱠᱟ ᱯᱚᱴᱚᱡ ᱠᱟᱱᱟ ᱥᱮ ᱨᱟᱹᱯᱩᱫ ᱮᱱᱟ ᱥᱮ ᱢᱟᱜ ᱛᱟᱹᱱᱤᱡ ᱮᱱᱟ ᱟᱹᱰᱤ ᱟᱭᱢᱟ ᱠᱷᱟᱹᱛᱤᱨ ᱛᱮᱜᱮ ᱚᱱᱟ ᱫᱚ ᱦᱩᱭ ᱫᱟᱲᱮᱭᱟᱜᱼᱟ ᱡᱮᱢᱚᱱ ᱦᱚᱭᱛᱚ ᱚᱠᱭᱮ ᱵᱷᱤᱸᱫᱟᱹᱲ ᱮᱱᱟ ᱛᱤᱥᱮ ᱡᱟᱸᱜᱟ ᱨᱟᱹᱯᱩᱫ ᱮᱱ ᱛᱟᱭᱟ ᱱᱚᱣᱟ ᱦᱩᱭ ᱫᱟᱲᱮᱭᱟᱜᱼᱟ ᱫᱚᱥᱟᱨ ᱞᱮᱠᱟᱛᱮ ᱤᱱᱟᱹ ᱥᱟᱶᱛᱮ ᱯᱟᱥᱮᱡ ᱠᱩᱰᱤ ᱛᱮ ᱥᱮ ᱴᱟᱹᱢᱱᱤ ᱛᱮ ᱥᱮ ᱠᱟᱹᱴᱟᱹᱨᱤ ᱛᱮ ᱥᱟᱦᱟᱱᱮ ᱢᱟᱜ ᱮᱫᱟ ᱥᱮ ᱡᱟᱸᱦᱟᱱᱟᱜ ᱰᱟᱹᱨᱼᱮ ᱢᱟᱜ ᱮᱫᱟ ᱚᱱᱟ ᱠᱷᱟᱹᱛᱤᱨ ᱛᱮᱦᱚᱸ ᱠᱤᱱᱛᱩ ᱩᱱᱤ ᱫᱚ ᱟᱭᱟᱜ ᱛᱤ ᱠᱟᱹᱴᱩᱵ ᱥᱮ ᱡᱟᱸᱜᱟ ᱠᱟᱹᱴᱩᱵ ᱥᱮ ᱟᱨᱚ ᱰᱷᱮᱹᱨ ᱠᱟᱭᱛᱮ ᱦᱚᱭᱛᱚ ᱴᱮᱸᱜᱚᱡ ᱛᱮ ᱥᱟᱦᱟᱱ ᱯᱟᱲᱟᱜ ᱡᱚᱠᱷᱚᱡ ᱴᱮᱸᱜᱚᱡ ᱠᱷᱮᱧᱪᱚᱲ ᱠᱟᱛᱮᱫ ᱡᱟᱸᱦᱟ ᱞᱮᱠᱟᱛᱮ ᱩᱱᱤ ᱟᱭᱟᱜ ᱡᱟᱸᱜᱟ ᱨᱮ ᱠᱟᱹᱴᱩᱵ ᱨᱮ ᱥᱮ ᱡᱟᱸᱜᱟ ᱛᱟᱹᱱᱤᱜ ᱨᱮ ᱡᱚᱥ ᱫᱟᱲᱮᱭᱟᱜ ᱚᱱᱟ ᱠᱷᱟᱹᱛᱤᱨ ᱛᱮ ᱱᱚᱣᱟ ᱦᱚᱸ ᱠᱤᱱᱛᱩ ᱦᱚᱲᱢᱚ ᱨᱮᱱᱟᱜ ᱛᱤ ᱦᱳᱠ ᱡᱟᱸᱜᱟ ᱦᱳᱠ ᱡᱟᱸᱦᱟᱴᱟᱜ ᱜᱮ ᱨᱟᱹᱯᱩᱫ ᱫᱟᱲᱮᱭᱟᱜ ᱥᱮ ᱵᱚᱞᱮ ᱢᱟᱜ ᱠᱩᱴᱨᱟᱹ ᱫᱟᱲᱮᱭᱟᱜᱼᱟ ᱱᱚᱝᱠᱟ ᱞᱮᱠᱟᱱ ᱦᱩᱭ ᱞᱮᱱᱠᱷᱟᱱ ᱯᱟᱹᱦᱤᱞ ᱠᱟᱭ ᱛᱮᱫᱚ ᱵᱚᱞᱮ ᱱᱚᱣᱟ ᱫᱚ ᱟᱛᱳ ᱦᱚᱲᱟᱜ ᱢᱤᱫᱴᱮᱱ ᱵᱟᱲᱟᱭ ᱞᱮᱠᱟᱛᱮ ᱯᱟᱹᱛᱭᱟᱹᱣ ᱞᱮᱠᱟᱛᱮ ᱡᱟᱸᱦᱟ ᱞᱮᱠᱟ ᱠᱟᱛᱮ ᱩᱱᱠᱩ ᱫᱚ ᱚᱱᱟ ᱦᱩᱭ ᱞᱮᱱᱠᱷᱟᱱ ᱡᱚᱫᱤ ᱨᱟᱱ ᱢᱩᱨᱜᱟᱹᱱ ᱠᱚ ᱵᱟᱲᱟᱭ ᱠᱷᱟᱱ ᱛᱟᱦᱞᱮ ᱩᱱᱠᱩ ᱫᱚ ᱚᱱᱟ ᱨᱮᱱᱟᱜ ᱨᱟᱱ ᱢᱩᱨᱜᱟᱹᱱ ᱠᱚ ᱠᱩᱨᱩᱢᱩᱴᱩᱭᱟ ᱰᱷᱮᱨ ᱠᱟᱭᱛᱮ ᱚᱱᱟ ᱨᱟᱱ ᱢᱩᱨᱜᱟᱹᱱ ᱫᱚ ᱦᱩᱭᱩᱜ ᱠᱟᱱᱟ ᱰᱷᱮᱨ ᱠᱟᱭ ᱛᱮᱜᱮ ᱡᱮ ᱫᱟᱨᱮ ᱨᱮᱦᱮᱫ ᱥᱟᱠᱟᱢ ᱡᱟᱸᱦᱟ ᱡᱩᱲᱤ ᱵᱩᱴᱤ ᱡᱟᱸᱦᱟ ᱠᱚ ᱢᱮᱛᱟᱜ ᱠᱟᱱ ᱚᱱᱟ ᱠᱚ ᱠᱷᱚᱱ ᱜᱮ ᱞᱟᱜᱟᱣ ᱠᱟᱛᱮᱫ ᱯᱟᱹᱦᱤᱞ ᱨᱮᱫᱚ ᱢᱟᱭᱟᱝ ᱡᱟᱸᱦᱟ ᱡᱚᱨᱚᱜ ᱠᱟᱱ ᱚᱱᱟ ᱢᱟᱭᱟᱝ ᱡᱚᱨᱚ ᱵᱚᱱᱫᱚᱜ ᱟᱨ ᱡᱚᱫᱤ ᱡᱟᱸᱦᱟᱱᱟᱜ ᱟᱹᱰᱤ ᱟᱸᱴ ᱨᱟᱹᱯᱩᱫ ᱠᱟᱱ ᱠᱷᱟᱱ ᱚᱱᱟ ᱛᱚᱞ ᱥᱡᱷᱮ ᱠᱟᱜ ᱱᱮᱜᱼᱮ ᱱᱤᱭᱟᱹ ᱜᱮ ᱵᱚᱞᱮ ᱟᱹᱛᱩ ᱠᱚᱨᱮ ᱫᱚ ᱟᱵᱟᱨ ᱢᱤᱫᱵᱟᱨ ᱡᱟᱭᱜᱟ ᱠᱚᱨᱮ ᱟᱹᱛᱩ ᱨᱮᱦᱚᱸ ᱢᱤᱫ ᱵᱟᱨ ᱦᱚᱲ ᱠᱚ ᱵᱟᱲᱟᱭᱟ ᱯᱚᱴᱚᱡ ᱞᱮᱱᱠᱷᱟᱱ ᱩᱱᱠᱩ ᱪᱮᱫ ᱞᱮᱠᱟ ᱠᱟᱛᱮᱫ ᱥᱚᱡᱷᱮ ᱦᱩᱭᱩᱜᱼᱟ ᱚᱱᱟ ᱠᱚ ᱵᱟᱲᱟᱭ ᱜᱮᱭᱟ ᱠᱚ ᱟᱨ ᱩᱱᱠᱩ ᱴᱷᱮᱱ ᱜᱮ ᱱᱚᱣᱟ ᱠᱚ ᱜᱷᱚᱴᱚᱱᱟ ᱜᱷᱚᱴᱟᱣ ᱞᱮᱱᱠᱷᱟᱱ ᱱᱚᱝᱠᱟᱱ ᱦᱚᱲ ᱫᱚ ᱩᱱᱠᱩ ᱴᱷᱮᱱ ᱜᱮᱠᱚ ᱤᱫᱤ ᱠᱚᱣᱟ ᱢᱤᱫᱵᱟᱨ ᱡᱟᱭᱜᱟᱨᱮ ᱧᱮᱞ ᱠᱟᱱᱟ ᱥᱟᱹᱨᱤᱱᱟᱜ ᱜᱮ ᱠᱤᱱᱛᱩ ᱱᱚᱝᱠᱟᱱ ᱨᱟᱹᱯᱩᱫ ᱥᱮ ᱡᱟᱸᱦᱟᱱᱟᱜ ᱤᱭᱟᱹ ᱞᱮᱱᱠᱷᱟᱱ ᱢᱟᱜ ᱛᱚᱯᱟᱜ ᱞᱮᱱᱠᱷᱟᱱ ᱱᱚᱣᱟ ᱠᱚᱨᱮᱱᱟᱜ ᱪᱤᱠᱤᱛᱥᱟ ᱦᱚᱸ ᱠᱤᱱᱛᱩ ᱠᱚ ᱵᱟᱰᱟᱭ ᱜᱮᱭᱟ ᱢᱮᱱᱠᱷᱟᱱ ᱚᱱᱟᱫᱚ ᱟᱹᱰᱤ ᱞᱟᱦᱟᱛᱮ ᱱᱚᱝᱠᱟᱱ ᱠᱚ ᱵᱟᱲᱟᱭᱟᱱ ᱦᱚᱲ ᱫᱚ ᱡᱟᱹᱥᱛᱤ ᱠᱚ ᱛᱟᱸᱦᱮ ᱠᱟᱱᱟ ᱟᱨ ᱵᱟᱲᱟᱭ ᱛᱟᱸᱦᱮᱱ ᱛᱩᱞᱩᱡ ᱥᱟᱶᱦᱚᱸ ᱚᱱᱟ ᱥᱟᱶᱛᱮ ᱡᱟᱸᱦᱟ ᱨᱟᱱ ᱢᱩᱨᱜᱟᱹᱱ ᱨᱮᱱᱟᱜ ᱫᱟᱨᱮ ᱠᱚ ᱡᱟᱸᱦᱟ ᱵᱤᱨ ᱯᱟᱠᱟᱲ ᱜᱟᱡᱟᱲ ᱱᱚᱣᱟ ᱠᱚ ᱫᱤᱱᱠᱮ ᱫᱤᱱ ᱠᱚᱢ ᱤᱫᱤᱜ ᱠᱟᱱᱟ ᱰᱷᱮᱹᱨ ᱠᱟᱭᱛᱮ ᱚᱱᱟ ᱨᱟᱱᱦᱚᱸ ᱠᱤᱱᱛᱩ ᱱᱮᱛᱟᱨ ᱫᱚ ᱟᱨ ᱵᱟᱝ ᱧᱟᱢᱚᱜ ᱠᱟᱱ ᱠᱷᱟᱹᱛᱤᱨ ᱛᱮ ᱚᱱᱟ ᱪᱤᱠᱤᱛᱥᱟ ᱵᱮᱵᱚᱥᱛᱷᱟ ᱠᱤᱱᱛᱩ ᱞᱟᱦᱟᱛᱮ ᱡᱮᱹᱨᱚᱠᱚᱢ ᱛᱟᱸᱦᱮ ᱠᱟᱱᱟ ᱚᱱᱟ ᱫᱚ ᱠᱤᱱᱛᱩ ᱱᱮᱛᱟᱨ ᱫᱚ ᱠᱚᱢ ᱜᱮᱭᱟ ᱚᱱᱟᱛᱮ ᱱᱟᱦᱟᱜ ᱫᱚ ᱠᱤᱱᱛᱩ ᱦᱚᱲ ᱫᱚ ᱱᱚᱝᱠᱟᱱᱟᱜ ᱜᱷᱚᱴᱚᱱᱟ ᱜᱷᱚᱴᱟᱣ ᱞᱮᱱᱠᱷᱟᱱ ᱟᱛᱳ ᱚᱲᱟᱜ ᱨᱮ ᱪᱤᱠᱤᱛᱥᱟ ᱨᱮᱱᱟᱜ ᱠᱷᱩᱵᱽ ᱜᱮ ᱵᱟᱠᱚ ᱠᱩᱨᱩᱢᱩᱴᱩᱭᱮᱫ ᱠᱟᱱᱟ ᱪᱮᱫᱟᱜ ᱥᱮ ᱚᱱᱠᱟᱱ ᱵᱟᱲᱟᱭᱟᱱ ᱦᱚᱲ ᱵᱟᱹᱱᱩᱜ ᱠᱟᱜ ᱠᱚᱣᱟ ᱩᱱᱠᱩ ᱫᱚ ᱡᱟᱸᱦᱟᱱᱟᱜ ᱞᱟᱹᱜᱤᱫ ᱜᱮ ᱩᱱᱩ ᱫᱚ ᱛᱩᱨᱟᱹᱫ ᱜᱮ ᱦᱚᱭ ᱰᱟᱠᱴᱚᱨ ᱴᱷᱮᱱ ᱵᱟᱠᱷᱟᱱ ᱦᱟᱥᱯᱟᱛᱟᱞ ᱛᱮ ᱪᱟᱞᱟᱣ ᱠᱟᱛᱮᱫ ᱜᱮ ᱪᱤᱠᱤᱛᱥᱟ ᱨᱮᱭᱟᱜ ᱠᱚ ᱠᱩᱨᱩᱢᱩᱴᱩᱭᱮᱫ ᱠᱟᱱᱟ